ᱦᱮᱸ ᱥᱟᱹᱲᱤ ᱠᱚᱫᱚ ᱱᱚᱸᱰᱮ ᱧᱟᱢᱚᱜᱼᱟ ᱥᱟᱹᱲᱤᱼᱢᱟ ᱧᱟᱢᱚᱜᱼᱟ ᱱᱚᱸᱰᱮ ᱫᱟᱹᱲᱢᱟᱨᱮ ᱧᱟᱢᱚᱜᱼᱟ ᱟᱹᱰᱤ ᱠᱚᱢ ᱥᱚᱢ ᱚᱱᱟ ᱵᱷᱟᱸᱰᱟᱱ ᱥᱟᱹᱲᱤ ᱞᱮᱠᱟᱱᱟᱜ ᱠᱚ ᱜᱚᱡ ᱦᱚᱲ ᱞᱩᱜᱽᱲᱤ ᱞᱮᱠᱟᱱᱟᱜ ᱠᱚ ᱟᱨ ᱚᱱᱟ ᱠᱟᱛᱮᱫ ᱵᱚᱦᱚᱲᱫᱟ ᱨᱮ ᱚᱱᱟ ᱠᱷᱚᱱ ᱠᱟᱹᱴᱤᱡ ᱵᱮᱵᱥᱟᱨᱟᱜ ᱧᱟᱢᱚᱜᱼᱟ ᱪᱮᱛᱟᱱ ᱢᱟᱨᱟᱝ ᱢᱟᱨᱟᱝ ᱚᱲᱟᱜ ᱠᱚᱨᱮ ᱠᱚ ᱫᱚᱠᱟᱱ ᱠᱟᱜᱼᱟ ᱪᱮᱛᱟᱱ ᱨᱮ ᱟᱨ ᱚᱱᱟ ᱠᱟᱛᱮᱫ ᱫᱚ ᱟᱨᱦᱚᱸ ᱵᱮᱥ ᱫᱷᱟᱨᱟ ᱫᱚ ᱰᱷᱮᱨ ᱜᱟᱫᱟ ᱞᱩᱜᱽᱲᱤ ᱫᱚ ᱱᱮ ᱨᱟᱭᱨᱚᱢᱯᱩᱨ ᱨᱮᱫᱚ ᱡᱮᱛᱮ ᱞᱮᱠᱟᱱᱟᱜ ᱧᱟᱢᱚᱜᱼᱟ ᱟᱫᱚ ᱡᱷᱟᱹᱞ ᱜᱮᱭᱟ ᱱᱚᱰᱮ ᱠᱷᱚᱱ ᱫᱚ ᱟᱞᱮ ᱴᱷᱮᱱ ᱠᱷᱚᱱᱟᱜ ᱫᱚ ᱚᱸᱰᱮ ᱫᱚ ᱧᱟᱢᱚᱜᱼᱟ ᱤᱫᱤᱭᱟᱠᱚ ᱵᱟᱯᱞᱟᱜ ᱟᱠᱚ ᱵᱟᱯᱞᱟ ᱵᱤᱦᱟᱜ ᱟᱠᱚ ᱦᱚᱸ ᱟᱹᱜᱩᱭᱟᱠᱚ ᱜᱚᱜᱚ ᱥᱟᱹᱲᱤ ᱠᱚ ᱠᱚᱲᱟ ᱞᱟᱹᱜᱤᱫ ᱥᱟᱥᱟᱝ ᱥᱟᱹᱲᱤ ᱩᱪᱤᱛ ᱫᱷᱩᱛᱤ ᱟᱨ ᱠᱩᱲᱤ ᱞᱟᱹᱜᱤᱫ ᱠᱚ ᱟᱨ ᱜᱚᱜᱚ ᱠᱚ ᱟᱨᱦᱚᱸ ᱩᱱᱠᱩ ᱵᱟᱨᱮᱛ ᱠᱚᱲᱟ ᱞᱟᱹᱜᱤᱫ ᱠᱚ ᱚᱸᱰᱮ ᱫᱚ ᱧᱟᱢᱚᱜᱼᱟ ᱜᱟᱫᱟ ᱜᱟᱫᱟ ᱞᱩᱜᱽᱲᱤ ᱟᱨ ᱱᱚᱝᱠᱟ ᱠᱤᱨᱤᱧᱮᱢ ᱪᱟᱞᱟᱜᱼᱟ ᱯᱩᱨᱟᱹ ᱪᱮᱨᱦᱟ ᱪᱮᱨᱦᱟ ᱥᱟᱹᱲᱤ ᱧᱟᱢᱚᱜᱼᱟ ᱡᱚᱛᱚ ᱞᱮᱠᱟᱱ ᱥᱟᱹᱲᱤ ᱧᱟᱢᱚᱜᱼᱟ ᱡᱷᱟᱹᱞᱟᱜ ᱧᱟᱢᱚᱜᱼᱟ ᱚᱱᱟ ᱥᱩᱛᱟᱹᱢ ᱞᱩᱜᱽᱲᱤ ᱦᱚᱸ ᱧᱟᱢᱚᱜᱼᱟ ᱟᱨᱦᱚᱸ ᱵᱚᱨᱚ ᱥᱟᱬᱤ ᱦᱚᱸ ᱧᱟᱢᱚᱜ ᱜᱮᱭᱟ ᱥᱮ ᱜᱤᱫᱽᱨᱟᱹ ᱞᱟᱜᱟ ᱦᱚᱸ ᱡᱟᱛᱮ ᱞᱮᱠᱟᱱᱟᱜ ᱰᱨᱮᱥ ᱧᱟᱢᱚᱜᱼᱟ ᱥᱮ ᱠᱚᱲᱟ ᱦᱚᱯᱚᱱ ᱞᱟᱜᱤᱫ ᱦᱚᱸ ᱡᱟᱛᱮ ᱞᱮᱠᱟᱱ ᱰᱨᱮᱥ ᱧᱟᱢᱚᱜᱼᱟ ᱟᱹᱰᱤ ᱵᱮᱥ ᱵᱮᱥᱟᱜ ᱟᱫᱚ ᱟᱯᱱᱟᱨᱢᱟᱢ ᱧᱮᱞ ᱜᱮᱭᱟ ᱟᱹᱰᱤ ᱱᱟᱯᱟᱭ ᱱᱟᱯᱟᱭᱟᱜ ᱚᱸᱰᱮ ᱦᱚᱸ ᱵᱟᱧᱪᱟᱥ ᱡᱟᱦᱟᱸᱛᱤᱥ ᱠᱚᱨᱮᱢᱟ ᱥᱮᱱ ᱥᱮᱴᱮᱨ ᱜᱚᱫᱚᱜ ᱜᱮᱭᱟ ᱟᱫᱚ ᱩᱱᱟᱹᱜ ᱵᱮᱥ ᱵᱮᱥᱟᱜ ᱠᱷᱟᱹᱞᱤ ᱢᱚᱱᱮ ᱛᱮᱢ ᱟᱹᱠᱩᱛᱚᱜ ᱜᱮᱭᱟ ᱢᱟᱥᱮ ᱩᱱᱟᱹᱜ ᱱᱟᱯᱟᱭ ᱱᱟᱯᱟᱭ ᱜᱮᱠᱚ ᱚᱰᱚᱠᱟᱜ ᱠᱟᱱᱟ ᱜᱚᱴᱟ ᱜᱟᱰᱟ ᱜᱟᱫᱟ ᱪᱟᱞᱟᱜ ᱠᱟᱱᱟ ᱚᱸᱰᱮᱠᱷᱚᱱ ᱜᱚᱴᱟ ᱨᱤᱱ ᱠᱚ ᱥᱮᱴᱮᱨᱚᱜ ᱠᱟᱱᱟ ᱚᱸᱰᱮ ᱫᱚ ᱨᱟᱭᱨᱚᱝᱯᱩᱨ ᱫᱚᱠᱚ ᱥᱮᱴᱮᱨᱚᱜ ᱠᱟᱱᱟ ᱚᱸᱰᱮ ᱠᱷᱚᱱᱜᱮ ᱞᱩᱜᱽᱲᱤ ᱞᱟᱯᱳ ᱡᱚᱛᱚᱣᱟᱜ ᱠᱚ ᱤᱫᱤᱭᱟ ᱯᱩᱨᱟᱹ ᱫᱮᱥ ᱫᱮᱥᱟᱜ ᱢᱮᱱᱟᱜ ᱫᱚ ᱟᱨ ᱚᱸᱰᱮ ᱠᱷᱚᱱᱟᱜ ᱱᱤᱭᱟᱹ ᱥᱩᱨ ᱨᱮᱫᱚ ᱮᱸᱰᱮᱜᱮ ᱱᱟᱦᱟᱜ ᱟᱨ ᱵᱟᱠᱷᱟᱱ ᱢᱟᱱᱮ ᱴᱟᱴᱟ ᱴᱟᱴᱟ ᱵᱟᱡᱟᱨ ᱢᱟ ᱵᱟᱢ ᱧᱮᱞ ᱠᱟᱜᱼᱟ ᱵᱟᱢ ᱥᱮᱱ ᱠᱚᱜᱼᱟ ᱪᱮᱫ ᱛᱮᱢ ᱵᱷᱟᱲᱟ ᱛᱮᱢ ᱪᱟᱞᱟᱜᱼᱟ